ᱦᱮᱸ ᱡᱚᱦᱟᱨ ᱜᱮ ᱟᱢᱠᱤ ᱠᱮᱯ ᱰᱨᱟᱭᱵᱷᱟᱨ ᱮᱢ ᱞᱟᱹᱭ ᱫᱟ ᱦᱮᱸ ᱤᱧ ᱥᱟᱦᱮᱵ ᱵᱟᱸᱫᱷ ᱨᱮ ᱢᱤᱱᱟᱹᱧᱟ ᱤᱧᱟᱹᱝ ᱠᱟᱹᱴᱤᱡ ᱮᱸᱴᱠᱮᱴᱚᱲᱮ ᱦᱩᱭ ᱠᱟᱱᱟ ᱚᱸᱰᱮ ᱴᱳᱴᱳ ᱨᱮ ᱠᱷᱟᱛᱲᱟ ᱨᱮ ᱛᱟᱦᱮᱸ ᱞᱤᱱᱟᱹᱧ ᱤᱧ ᱢᱳᱵᱟᱭᱤᱞ ᱤᱧ ᱦᱤᱲᱤᱧ ᱦᱚᱴᱚᱣ ᱠᱟᱫᱟ ᱛᱚ ᱟᱢ ᱛᱟᱲᱟᱛᱟᱹᱲᱤᱢ ᱦᱮᱡ ᱞᱮᱱᱠᱷᱟᱱ ᱟᱞᱟᱝ ᱛᱟᱲᱟᱛᱟᱹᱲᱤ ᱞᱟᱝ ᱪᱟᱞᱟᱜᱼᱟ ᱱᱚᱣᱟ ᱞᱟᱹᱜᱤᱫ ᱜᱮ ᱟᱹᱢᱤᱧ ᱯᱷᱳᱱ ᱠᱟᱜ ᱢᱮᱭᱟ ᱡᱚᱛᱚ ᱛᱟᱲᱟᱛᱟᱹᱲᱤᱢ ᱦᱮᱡ ᱞᱮᱱᱠᱷᱟᱱ ᱜᱮ ᱟᱹᱰᱤ ᱵᱷᱟᱜᱮᱜᱼᱟ